ᱦᱮᱞᱳ ᱦᱮᱸ ᱟᱪᱪᱷᱟ ᱪᱮᱫ ᱜᱟᱰᱤᱢ ᱠᱚᱨᱟᱣ ᱞᱟᱹᱜᱤᱫ ᱦᱮᱸ ᱪᱮᱛᱟᱱᱨᱮ ᱡᱮᱢᱚᱱ ᱵᱟᱞᱤ ᱠᱚ ᱞᱳᱰ ᱜᱟᱱᱚᱜᱼᱟ ᱤᱴᱟᱹ ᱠᱚ ᱞᱳᱰ ᱜᱟᱱᱚᱜᱼᱟ ᱟᱨ ᱱᱚᱝᱠᱟ ᱠᱟᱸᱪᱟ ᱨᱳᱰ ᱨᱮᱫᱚ ᱩᱱᱟᱹᱜ ᱪᱟᱞᱟᱣ ᱵᱟᱝ ᱵᱷᱟᱹᱜᱤᱭᱟ ᱱᱤᱨᱫᱤᱥᱴᱚ ᱯᱚᱨᱤᱢᱟᱱ ᱛᱟᱱᱦᱮᱱ ᱢᱟ ᱵᱮᱥᱤ ᱞᱳᱰ ᱦᱚᱸ ᱵᱟᱝ ᱜᱟᱱᱚᱜᱼᱟ ᱟᱨ ᱵᱟᱝᱠᱷᱟᱱ ᱚᱥᱩᱵᱤᱫᱷᱟ ᱦᱩᱭ ᱫᱟᱲᱮᱭᱟᱜᱼᱟ ᱟᱨ ᱴᱨᱮᱠᱴᱟᱨ ᱠᱚᱛᱮ ᱟᱪᱪᱷᱟ ᱯᱚᱥᱪᱷᱤᱢᱵᱚᱝᱜᱚ ᱜᱟᱹᱰᱤ ᱨᱮᱫᱚ ᱚᱠᱟ ᱨᱳᱰ ᱛᱮᱢ ᱪᱟᱞᱟᱜ ᱞᱟᱹᱜᱤᱫ ᱦᱮᱸ ᱦᱮᱸ ᱡᱷᱟᱲᱠᱷᱚᱸᱰ ᱪᱟᱞᱟᱜ ᱫᱚ ᱛᱩᱨᱩᱭ ᱪᱟᱠᱟ ᱫᱚ ᱢᱮᱱᱟᱜᱼᱟ ᱡᱮᱢᱚᱱ ᱱᱚᱝᱠᱟ ᱫᱩᱨᱜᱟᱯᱩᱨ ᱥᱮᱜ ᱛᱮ ᱟᱥᱟᱱᱥᱳᱞ ᱥᱮᱜᱛᱮ ᱪᱟᱞᱟᱜ ᱜᱟᱱᱚᱜᱼᱟ ᱚ ᱡᱷᱟᱲᱠᱷᱚᱸᱰ ᱟᱨ ᱱᱚᱝᱠᱟ ᱯᱩᱨᱩᱞᱤᱭᱟ ᱥᱮᱫ ᱛᱮ ᱪᱟᱞᱟᱜᱼᱟ ᱟᱨ ᱦᱟᱱᱮ ᱢᱮᱱ ᱨᱳᱰ ᱨᱮᱫᱚ ᱦᱮᱸ ᱯᱟᱹᱣᱨᱟᱹ ᱦᱟᱹᱰᱤ ᱧᱩ ᱠᱟᱛᱮᱜ ᱪᱟᱞᱟᱣ ᱵᱟᱝ ᱜᱟᱱᱚᱜᱼᱟ ᱚᱥᱩᱵᱤᱫᱷᱟ ᱦᱩᱭ ᱫᱟᱲᱮᱭᱟᱜᱼᱟ ᱦᱮᱸ ᱟᱨ ᱟᱨᱚ ᱮᱴᱟᱜ ᱜᱟᱹᱲᱤ ᱠᱚᱢ ᱞᱟᱜᱟᱭ ᱜᱮᱭᱟ ᱥᱮ ᱦᱮᱸ ᱟᱪᱪᱷᱟ ᱴᱨᱟᱠ ᱴᱨᱟᱠ ᱜᱟᱹᱰᱤ ᱠᱚ ᱢᱮᱱᱟᱜ ᱜᱮᱭᱟ ᱥᱮ ᱪᱮᱜ ᱴᱨᱟᱠ ᱨᱮᱫᱚ ᱡᱮᱢᱚᱱ ᱠᱟᱴᱷ ᱠᱚ ᱞᱳᱰ ᱜᱟᱱᱚᱜᱼᱟ ᱚᱱᱟ ᱨᱮᱦᱚᱸ ᱢᱤᱫᱴᱟᱱ ᱯᱚᱨᱤᱢᱟᱱ ᱦᱤᱥᱟᱹᱵᱽᱛᱮ ᱵᱮᱥᱤ ᱞᱳᱰ ᱦᱚᱸ ᱵᱟᱝ ᱜᱟᱱᱚᱜᱼᱟ ᱚᱱᱠᱟ ᱠᱟᱛᱮᱜ ᱪᱟᱞᱟᱜ ᱫᱚ ᱩᱱᱟᱹᱜ ᱵᱟᱝ ᱵᱷᱟᱜᱮᱭᱟ ᱩᱞᱴᱟᱹᱣ ᱫᱟᱲᱮᱭᱟᱜᱼᱟ ᱚ ᱟᱨ ᱞᱟᱭᱥᱮᱱᱥ ᱠᱚ ᱢᱮᱱᱟᱜ ᱜᱮᱭᱟ ᱛᱚ ᱦᱳᱭ ᱞᱟᱭᱥᱮᱱᱥ ᱯᱷᱟᱭᱥᱮᱱᱥ ᱵᱟᱭᱨᱮ ᱠᱟᱱ ᱢᱟᱱᱮ ᱵᱟᱭᱨᱮ ᱡᱚᱠᱷᱚᱱᱜᱮ ᱵᱟᱭᱨᱮ ᱨᱟᱡᱡᱚᱢ ᱪᱟᱞᱟᱜᱼᱟ ᱛᱚᱠᱠᱷᱚᱱ ᱜᱮ ᱯᱩᱞᱤᱥ ᱠᱚᱠᱚ ᱥᱟᱥᱟᱯᱟ ᱵᱟᱝᱠᱷᱟᱱ

ᱦᱮᱸ ᱟᱨ ᱟᱨ ᱰᱟᱞᱟ ᱥᱚᱢᱟᱱ ᱥᱚᱢᱟᱱ ᱞᱳᱰᱜᱮ ᱵᱷᱟᱜᱤᱭᱟ ᱠᱟᱨᱚᱱ ᱵᱮᱥᱤ ᱫᱚ ᱧᱩᱨᱦᱩ ᱦᱚᱸ ᱫᱟᱲᱮᱭᱟᱜᱼᱟ ᱦᱮᱸ ᱟᱨ ᱵᱟᱥ ᱠᱚᱢ ᱪᱟᱞᱟᱣ ᱜᱮᱭᱟ ᱥᱮᱪᱮᱜ ᱟᱪᱪᱷᱟ ᱵᱟᱥ ᱨᱮᱭᱟᱜ ᱦᱚᱸ ᱮᱜ ᱢᱟᱱᱮ ᱡᱟᱦᱟᱸ ᱛᱤᱱᱟᱹᱜ ᱥᱤᱴ ᱛᱟᱦᱮᱱᱟ ᱵᱟᱥᱨᱮ ᱩᱱᱟᱹᱜ ᱜᱮ ᱡᱟ ᱛᱨᱤ ᱠᱚ ᱞᱳᱰ ᱵᱷᱟᱜᱤᱭᱟ ᱢᱟᱱᱮ ᱥᱟᱦᱮᱫ ᱠᱚ ᱵᱟᱝ ᱧᱟᱢᱚᱜᱼᱟ ᱦᱟᱣᱟ ᱠᱚ ᱵᱟᱝ ᱵᱚᱞᱚᱱᱟ ᱩᱱᱟᱹᱜ ᱵᱷᱤᱲ ᱠᱚᱦᱚᱸ ᱵᱟᱝ ᱵᱷᱟᱞᱮᱭᱟ ᱟᱨ ᱱᱚᱝᱠᱟ ᱢᱮᱱ ᱨᱳᱰᱨᱮ ᱪᱟᱞᱟᱣᱜᱮ ᱵᱷᱟᱞᱮᱭᱟ ᱟᱨ ᱵᱮᱥᱤ ᱵᱮᱥᱤ ᱡᱳᱨ ᱦᱚᱸ ᱪᱟᱞᱟᱣ ᱵᱟᱝ ᱵᱷᱟᱜᱤᱭᱟ ᱢᱟᱱᱮ ᱡᱟᱥᱛᱤᱢ ᱞᱳᱰ ᱠᱟᱠᱚᱣᱟ ᱠᱟᱹᱴᱤᱡ ᱟᱥᱛᱮ ᱟᱥᱛᱮ ᱪᱟᱞᱟᱣᱜᱮ ᱵᱷᱟᱜᱮᱭᱟ ᱚ ᱵᱟᱥ ᱫᱚ ᱚᱠᱟ ᱠᱚᱨᱮᱜ ᱮᱢ ᱪᱟᱞᱟᱣᱟ ᱚᱠᱟ ᱨᱳᱰᱛᱮ ᱦᱮᱸ ᱟᱪᱪᱷᱟ ᱢᱮᱱ ᱨᱳᱰ ᱛᱮᱜᱮ ᱵᱟᱝ ᱟᱪᱪᱷᱟ ᱟᱨᱚ ᱡᱟᱦᱟᱱᱟᱜ ᱠᱩᱠᱞᱤ ᱛᱮᱱᱟᱜ ᱦᱮᱸ ᱦᱮᱸ ᱛᱚ ᱴᱷᱤᱠ ᱜᱮᱭᱟ